ᱱᱮᱛᱟᱨ ᱫᱚ ᱞᱟᱜᱟᱱ ᱠᱟᱹᱨᱤᱜᱚᱨ ᱟᱹᱰᱤᱜᱮ ᱥᱩᱨ ᱥᱩᱯᱩᱨᱮ ᱟᱹᱜᱩᱣᱟᱠᱟᱫ ᱵᱚᱱᱟ ᱟᱨ ᱟᱵᱚᱣᱟᱜ ᱠᱟᱹᱢᱤ ᱟᱹᱰᱤ ᱥᱟᱺᱜᱤᱧ ᱥᱮᱫ ᱤᱫᱤᱭ ᱠᱟᱫᱟᱭ ᱚᱱᱟᱛᱮ ᱱᱮᱛᱟᱨ ᱫᱚ ᱟᱵᱤᱥᱠᱟᱨ ᱠᱟᱱᱟ ᱴᱮᱠᱱᱳᱞᱚᱡᱤ ᱡᱩᱜᱽ ᱠᱟᱱᱟ ᱱᱮᱛᱟᱨ ᱫᱚ ᱯᱷᱳᱱ ᱛᱮᱜᱮ ᱡᱷᱚᱛᱚ ᱠᱤᱪᱷᱩ ᱦᱩᱭᱩᱜ ᱠᱟᱱᱟ ᱥᱮ ᱢᱮᱥᱮᱡᱽ ᱫᱟᱨᱟᱛᱮ ᱥᱮ ᱚᱱᱠᱟᱜᱮ ᱟᱹᱰᱤ ᱠᱤᱪᱷᱩ ᱠᱚᱢᱯᱤᱭᱩᱴᱟᱨ ᱞᱮᱯᱴᱚᱯ ᱟᱹᱰᱤ ᱠᱤᱪᱷᱩ ᱜᱮ ᱟᱵᱤᱥᱠᱟᱨ ᱠᱟᱫᱟ ᱥᱮ ᱡᱳᱜᱟᱡᱳᱜᱽ ᱨᱮᱭᱟᱜ ᱟᱹᱰᱤ ᱠᱤᱪᱷᱩᱭ ᱟᱹᱰᱤ ᱠᱤᱪᱷᱩᱭ ᱵᱮᱱᱟᱣ ᱠᱟᱫᱟ ᱚᱱᱟᱛᱮ ᱚᱱᱟ ᱛᱮᱦᱚᱸ ᱟᱵᱚ ᱢᱟᱱᱮ ᱯᱷᱳᱱ ᱛᱮᱵᱚᱱ ᱨᱚᱯᱚᱲ ᱫᱟᱲᱮᱭᱟᱜ ᱠᱟᱱᱟ ᱱᱚᱣᱟ ᱫᱚ ᱟᱹᱰᱤ ᱱᱟᱯᱟᱭ ᱠᱟᱹᱢᱤ ᱠᱟᱫᱟ ᱚᱱᱟᱛᱮ ᱟᱵᱚ ᱥᱩᱨ ᱥᱩᱯᱩᱨ ᱢᱟᱱᱮ ᱥᱩᱨ ᱥᱩᱯᱩᱨ ᱨᱮᱱ ᱦᱚᱲ ᱟᱹᱰᱤ ᱥᱩᱨᱮ ᱟᱹᱜᱩᱭᱮᱫ ᱵᱚᱱᱟ ᱥᱟᱺᱜᱤᱧ ᱨᱮᱱ ᱦᱚᱲ ᱦᱚᱸ ᱛᱟᱲᱟᱛᱟᱲᱤ ᱵᱚᱱ ᱧᱟᱢᱮ ᱠᱟᱱᱟ ᱯᱷᱳᱱ ᱛᱮᱦᱚᱸ ᱛᱟᱨᱯᱚᱨ ᱥᱳᱥᱟᱞ ᱢᱤᱰᱤᱭᱟ ᱫᱚ ᱟᱵᱚ ᱥᱩᱨᱛᱮ ᱟᱹᱜᱩᱭᱮᱫ ᱵᱚᱱᱟᱭ ᱪᱮᱫᱟᱜ ᱥᱮ ᱚᱱᱟ ᱠᱷᱚᱵᱚᱨ ᱢᱟᱫᱽᱫᱷᱚᱢ ᱛᱮ ᱥᱮ ᱢᱮᱥᱮᱡᱽ ᱢᱟᱫᱽᱫᱷᱚᱢ ᱛᱮ ᱥᱮ ᱩᱱᱤ ᱚᱸᱰᱮ ᱠᱷᱚᱵᱚᱨᱮ ᱮᱢ ᱮᱫᱟ ᱥᱮ ᱵᱷᱤᱰᱤᱭᱳᱭ ᱟᱲᱟᱜ ᱮᱫᱟ ᱚᱱᱟ ᱢᱟᱫᱽᱫᱷᱚᱢ ᱛᱮᱦᱚᱸ ᱟᱵᱚ ᱥᱩᱨ ᱛᱮᱵᱚᱱ ᱦᱤᱡᱩᱜ ᱠᱟᱱᱟ ᱟᱨ ᱥᱳᱥᱟᱞ ᱢᱤᱰᱤᱭᱟ ᱫᱚ ᱥᱳᱥᱟᱞ ᱢᱤᱰᱤᱭᱟ ᱨᱮᱱᱟᱜ ᱢᱟᱱᱮ ᱟᱹᱰᱤ ᱠᱤᱪᱷᱩ ᱜᱮ ᱠᱷᱚᱵᱚᱨ ᱠᱚ ᱮᱢ ᱮᱫᱟ ᱥᱮ ᱠᱷᱚᱵᱚᱨ ᱧᱟᱢᱚᱜ ᱠᱟᱱᱟ ᱚᱱᱟ ᱚᱱᱟ ᱟᱵᱚ ᱵᱚᱱ ᱧᱮᱞ ᱫᱟᱲᱮᱭᱟᱜ ᱠᱟᱱᱟ ᱚᱱᱟ ᱢᱟᱫᱽᱫᱷᱚᱢ ᱛᱮ ᱪᱮᱫᱟᱜ ᱥᱮ ᱠᱟᱹᱨᱤᱜᱚᱨ ᱫᱚ ᱟᱹᱰᱤ ᱱᱚᱣᱟ ᱵᱷᱟᱜᱮ ᱠᱟᱹᱢᱤ ᱠᱟᱫᱟᱭ ᱥᱮ ᱟᱵᱚ ᱟᱵᱚᱣᱟᱜ ᱠᱳᱱᱳ ᱮᱴᱠᱮᱴᱚᱬᱮ ᱵᱟᱝ ᱦᱩᱭᱩᱜ ᱠᱷᱟᱹᱛᱤᱨ ᱛᱮ ᱚᱱᱟ ᱠᱚᱭ ᱵᱮᱱᱟᱣ ᱠᱟᱫᱟ ᱟᱨ ᱥᱳᱥᱟᱞ ᱢᱤᱰᱤᱭᱟ ᱫᱚ ᱟᱵᱚ ᱥᱳᱥᱟᱞ ᱢᱤᱰᱤᱭᱟ ᱠᱷᱟᱹᱛᱤᱨ ᱛᱮᱦᱚᱸ ᱟᱵᱚ ᱟᱹᱰᱤ ᱥᱩᱨ ᱛᱮᱵᱚᱱ ᱦᱮᱡ ᱠᱟᱱᱟ ᱪᱮᱫᱟᱜ ᱥᱮ ᱡᱟᱦᱟᱸᱭ ᱥᱟᱺᱜᱤᱧ ᱨᱮ ᱢᱮᱱᱟᱭᱟ ᱩᱱᱤ ᱥᱟᱶ ᱛᱮᱦᱚᱸ ᱵᱚᱱ ᱨᱚᱯᱚᱲ ᱫᱟᱲᱮᱜ ᱠᱟᱱᱟ ᱥᱮ ᱩᱱᱤ ᱠᱷᱚᱵᱚᱨ ᱥᱮ ᱡᱟᱦᱟᱸᱨᱮ ᱠᱷᱚᱵᱚᱨ ᱦᱩᱭᱩᱜ ᱠᱟᱱᱟ ᱚᱱᱟ ᱠᱚᱦᱚᱸ ᱵᱚᱱ ᱧᱮᱞ ᱫᱟᱲᱮᱭᱟᱜ ᱠᱟᱱᱟ ᱛᱟᱨᱯᱚᱨᱮ ᱚᱱᱟ ᱠᱚᱦᱚᱸ ᱵᱚᱱ ᱧᱮᱞ ᱫᱟᱲᱮᱜ ᱠᱟᱱᱟ ᱥᱮ ᱵᱷᱤᱰᱤᱭᱳ ᱠᱚᱵᱚᱱ ᱧᱮᱞ ᱫᱟ ᱢᱟᱫᱽᱫᱷᱚᱢ ᱛᱮᱦᱚᱸ ᱟᱵᱚ ᱥᱩᱨ ᱥᱩᱯᱩᱨ ᱵᱚᱱ ᱦᱤᱡᱩᱜ ᱠᱟᱱᱟ